ᱮᱜᱟᱨᱚ ᱫᱚᱥ ᱫᱩ ᱦᱟᱡᱟᱨ ᱛᱤᱱ ᱵᱟᱨᱚ ᱫᱩ ᱦᱟᱡᱟᱨ ᱛᱮᱭᱤᱥ ᱫᱚᱥ ᱫᱩ ᱦᱟᱡᱟᱨ ᱪᱷᱚᱭ ᱥᱟᱛᱟᱥ ᱛᱤᱱ ᱫᱩ ᱦᱟᱡᱟᱨ ᱯᱟᱸᱪ ᱩᱱᱚᱛᱤᱨᱤᱥ ᱵᱟᱨᱚ ᱫᱩ ᱦᱟᱡᱟᱨ ᱛᱮᱨᱚ